ᱦᱮᱞᱳ ᱵᱟᱹᱵᱩ ᱟᱢ ᱫᱚ ᱰᱮᱞᱤᱵᱷᱟᱨᱤ ᱯᱟᱴᱱᱟᱨᱮᱢ ᱞᱟᱹᱭᱮᱫᱟ ᱛᱚ ᱤᱧ ᱟᱯᱮᱭᱟᱜ ᱦᱳᱴᱮᱞ ᱨᱮ ᱵᱤᱨᱭᱟᱱᱤ ᱳᱰᱟᱨ ᱞᱤᱫᱟᱹᱧ ᱤᱧ ᱛᱚ ᱡᱚᱛᱚ ᱴᱨᱷᱤᱠᱟᱹᱱᱟᱹᱧ ᱮᱢ ᱟᱠᱟᱫᱟ ᱟᱯᱮᱭᱟ ᱦᱳᱴᱮᱞ ᱨᱮ ᱛᱟᱦᱚᱞᱮ ᱪᱮᱫᱟᱜ ᱱᱤᱛᱚᱜ ᱦᱚᱸ ᱡᱚᱢᱟᱜ ᱵᱟᱯᱮ ᱟᱜᱩ ᱦᱚᱴᱚ ᱠᱟᱫᱟ ᱟᱞᱮᱭᱟᱜ ᱟᱛᱳ ᱨᱮ ᱦᱮᱡ ᱠᱟᱛᱮᱫ ᱟᱞᱮᱭᱟᱜ ᱢᱳᱲ ᱨᱮ ᱤᱧᱟᱹᱜ ᱧᱩᱛᱩᱢᱮᱢ ᱞᱟᱹᱭ ᱞᱮᱠᱷᱟᱱ ᱜᱮ ᱤᱧᱟᱹᱜ ᱚᱲᱟᱜ ᱠᱚ ᱩᱫᱩᱜ ᱟᱢᱟ